ᱪᱟᱥ ᱵᱟᱥ ᱨᱮᱫᱚ ᱱᱤᱭᱟᱹ ᱡᱩᱜᱽ ᱨᱮᱫᱚ ᱟᱹᱰᱤ ᱠᱟᱹᱴᱤᱡ ᱥᱚᱢᱚᱥᱥᱟ ᱡᱚᱴᱤᱞ ᱯᱚᱫ ᱯᱚᱫᱨᱮ ᱪᱟᱞᱟᱣ ᱠᱟᱱᱟ ᱢᱟᱱᱮ ᱚᱠᱟ ᱠᱚ ᱥᱚᱢᱚᱭ ᱫᱚ ᱞᱟᱵᱷ ᱦᱚᱸ ᱦᱩᱭᱩᱜ ᱜᱮᱭᱟ ᱟᱨ ᱚᱠᱟ ᱠᱚ ᱥᱚᱢᱚᱭ ᱫᱚ ᱠᱷᱚᱛᱤ ᱦᱚᱸ ᱦᱩᱭᱩᱜ ᱜᱮᱭᱟ ᱢᱟᱱᱮ ᱟᱨ ᱠᱷᱚᱛᱤ ᱫᱚ ᱵᱮᱥᱤᱨ ᱵᱷᱟᱜᱽ ᱜᱮ ᱠᱷᱚᱛᱤ ᱜᱮ ᱦᱩᱭᱩᱜ ᱠᱟᱱᱟ ᱱᱤᱭᱟᱹ ᱤᱭᱟᱹ ᱨᱮᱫᱚ ᱮᱜ ᱪᱟᱥᱵᱟᱥ ᱨᱮᱱᱟᱜ ᱱᱟᱣᱟ ᱯᱚᱫᱽᱫᱷᱚᱛᱤ ᱫᱚ ᱱᱮᱛᱟᱨ ᱫᱚ ᱡᱚᱛᱚᱜᱮ ᱢᱟᱱᱮ ᱢᱮᱥᱤᱱ ᱫᱟᱨᱟᱭ ᱛᱮ ᱦᱩᱭᱩᱜ ᱠᱟᱱᱟ ᱤᱧᱡᱤᱱ ᱢᱮᱥᱤᱱ ᱫᱟᱨᱟᱭᱛᱮ ᱴᱨᱟᱠᱴᱟᱨ ᱛᱮᱜᱮ ᱥᱤ ᱠᱚ ᱦᱩᱭᱩᱜ ᱠᱟᱱᱟ ᱨᱚᱦᱚᱭ ᱠᱚᱦᱚᱸ ᱦᱳᱭᱳᱜ ᱠᱟᱱᱟ ᱦᱮᱲᱦᱮᱫ ᱠᱚ ᱥᱟᱱᱟᱢ ᱤᱨ ᱠᱚ ᱚᱲᱟᱜ ᱟᱜᱩ ᱫᱷᱟ ᱵᱤᱡ ᱛᱮ ᱡᱚᱛᱚ ᱠᱤᱪᱷᱩᱜᱮ ᱦᱚᱲ ᱫᱚ ᱩᱱᱟᱹᱜ ᱠᱷᱟᱴᱟᱣ ᱵᱟᱝ ᱦᱩᱭᱩᱜ ᱠᱟᱱ ᱛᱟᱠᱚᱣᱟ ᱛᱟᱨ ᱢᱚᱫᱽᱫᱷᱮ ᱨᱮᱜᱮ ᱠᱷᱚᱛᱤ ᱠᱷᱚᱛᱤ ᱴᱟᱜ ᱜᱮ ᱵᱮᱥᱤᱨ ᱵᱷᱟᱜᱽ ᱧᱮᱞᱚᱜ ᱠᱟᱱᱟ ᱱᱤᱭᱟᱹ ᱡᱩᱜᱽ ᱨᱮᱫᱚ ᱱᱚᱣᱟ ᱯᱚᱫᱽᱫᱷᱚᱛᱤ ᱫᱚ ᱱᱚᱣᱟᱜᱮ ᱦᱳᱭᱳᱜ ᱠᱟᱱᱟ ᱞᱟᱦᱟ ᱛᱮᱫᱚ ᱡᱮᱢᱚᱱ ᱰᱟᱝᱨᱤ ᱱᱟᱦᱮᱞ ᱛᱮᱜᱮ ᱠᱚ ᱥᱤ ᱛᱟᱦᱮᱸᱜ ᱟᱨᱚ ᱚᱱᱟ ᱢᱟᱲᱟᱝ ᱫᱟᱫᱩ ᱦᱟᱲᱟᱢ ᱛᱟᱠᱚ ᱴᱷᱮᱱᱤᱧ ᱟᱸᱡᱚᱢ ᱵᱟᱲᱟ ᱠᱟᱫᱟ ᱵᱟᱝᱢᱟ ᱟᱠᱚ ᱛᱮᱜᱮ ᱠᱚ ᱱᱟᱦᱮᱞ ᱡᱩᱛ ᱠᱟᱛᱮᱜ ᱠᱚ ᱜᱚᱦᱚᱲ ᱵᱟᱲᱟᱭ ᱛᱟᱦᱮᱸᱜ ᱟᱨᱠᱤ ᱩᱱᱫᱚ ᱰᱟᱝᱨᱟ ᱯᱷᱟᱝᱨᱤ ᱛᱮᱫᱚ ᱵᱟᱝᱠᱚ ᱠᱚᱨᱟᱣ ᱛᱟᱦᱮᱸᱜ ᱢᱟᱱᱮ ᱫᱤᱱ ᱫᱤᱱᱛᱮ ᱫᱤᱱᱦᱚᱸ ᱵᱚᱫᱚᱞᱚᱜ ᱠᱟᱱᱟ ᱡᱩᱜᱽ ᱦᱚᱸ ᱵᱚᱫᱚᱞ ᱪᱟᱞᱟᱜ ᱠᱟᱱᱟ ᱚᱱᱠᱟ ᱱᱤᱛᱚᱜ ᱫᱚ ᱱᱚᱣᱟ ᱯᱚᱫᱽᱫᱷᱚᱛᱤ ᱫᱚ ᱚᱱᱟᱜᱮ ᱟᱨᱠᱤ ᱢᱮᱥᱤᱱ ᱤᱧᱡᱤᱱ ᱛᱮ ᱦᱳᱭᱳᱜ ᱠᱟᱱᱟ